ᱮᱱᱮᱡ ᱫᱚ ᱤᱧᱦᱚᱧ ᱮᱱᱮᱡ ᱜᱮᱭᱟ ᱛᱚ ᱮᱱᱮᱡ ᱫᱚ

ᱢᱚᱡᱽ ᱱᱟᱯᱟᱭ ᱪᱮᱦᱨᱟ ᱡᱤᱱᱤᱥ ᱠᱟᱱ ᱜᱮᱭᱟ ᱛᱚ ᱮᱱᱮᱡ ᱥᱟᱶ ᱥᱟᱶᱛᱮ ᱢᱟᱱᱮ ᱨᱩᱨᱩ ᱢᱟᱸᱫᱟᱹᱲᱤᱭᱟᱹ ᱦᱚᱸ ᱫᱚᱨᱠᱟᱨᱚᱜ ᱠᱟᱱ ᱜᱮᱭᱟ ᱢᱟᱱᱮ ᱮᱱᱮᱡ ᱠᱚ ᱥᱟᱞᱟᱜ ᱨᱮ ᱨᱩᱭᱟᱭ ᱛᱚ ᱛᱚᱲᱟᱣᱟᱢ ᱨᱩ ᱥᱟᱞᱟᱜ ᱨᱮ ᱚᱱᱟ ᱜᱮᱛᱚ ᱫᱚᱨᱠᱟᱨ ᱫᱚ ᱦᱩᱭᱩᱜ ᱠᱟᱱᱟ ᱛᱚ ᱚᱱᱟᱛᱮ ᱢᱟᱱᱮ ᱵᱟᱝ ᱮᱱᱮᱡ ᱥᱮᱨᱮᱧ ᱪᱟᱞᱛᱮ ᱟᱵᱚ ᱟᱹᱫᱤᱵᱟᱹᱥᱤ ᱱᱚᱣᱟ ᱫᱤᱥᱚᱢ ᱫᱩᱱᱤᱭᱟᱹᱭ ᱟᱛᱳ ᱰᱤᱦᱟᱹᱛ ᱢᱟᱱᱮ ᱥᱟᱱᱟᱢ ᱜᱮ ᱢᱟᱱᱮ ᱪᱟᱵᱟ ᱤᱫᱤᱜ ᱠᱟᱱᱟ ᱛᱩᱢᱫᱟᱜ ᱴᱟᱢᱟᱠ ᱛᱤᱨᱭᱳ ᱵᱟᱱᱟᱢ ᱨᱟᱦᱟ ᱨᱩ ᱠᱚᱫᱚ ᱚᱱᱟᱛᱮ ᱟᱫᱚ ᱱᱚᱣᱟ ᱫᱚ ᱢᱮᱱᱫᱟᱹᱧ ᱪᱮᱫ ᱡᱮ ᱵᱚᱞᱮ ᱵᱷᱟᱞᱮᱜᱮ ᱱᱚᱝᱠᱟᱼᱜᱮ ᱢᱟᱱᱮ ᱵᱚᱱ ᱮᱱᱮᱡ ᱥᱮᱨᱮᱧᱟ ᱟᱨ ᱵᱚᱞᱮ ᱱᱟᱯᱟᱭᱛᱮ ᱢᱟᱱᱮ ᱡᱤᱭᱚᱱ ᱰᱟᱦᱟᱨ ᱵᱚᱱ ᱥᱟᱵᱟ